ᱦᱮᱸ ᱦᱮᱞᱳ ᱦᱮᱸ ᱤᱧᱫᱚ ᱥᱚᱱᱛᱨᱟ ᱢᱩᱨᱢᱩᱧ ᱞᱟᱹᱭ ᱮᱫᱟ ᱟᱢᱫᱚ ᱚᱠᱚᱭ ᱰᱚᱠᱛᱟᱨ ᱥᱟᱦᱮᱵ ᱮᱢ ᱞᱟᱹᱭ ᱮᱫᱟ ᱥᱮ ᱦᱳᱭ ᱤᱧᱜᱮ ᱦᱳᱭ ᱦᱮᱸ ᱢᱤᱱᱟᱹᱧᱟ ᱨᱟᱱ ᱟᱹᱜᱩ ᱠᱟᱛᱮᱫ ᱫᱚ ᱠᱤᱪᱷᱩ ᱱᱟᱯᱟᱭ ᱵᱟᱲᱟ ᱜᱮ ᱦᱳᱭ ᱡᱚᱢ ᱮᱫᱟᱹᱧ ᱨᱟᱱ ᱠᱚ ᱥᱚᱢᱚᱭ ᱨᱮ ᱴᱟᱭᱤᱢ ᱴᱟᱭᱤᱢ ᱜᱤᱧ ᱡᱚᱢ ᱮᱫᱟ ᱨᱟᱱ ᱡᱚᱢ ᱠᱟᱛᱮᱫ ᱫᱚ ᱵᱷᱟᱹᱜᱤ ᱫᱷᱟᱨᱟ ᱜᱤᱧ ᱵᱩᱡᱷᱟᱹᱣ ᱮᱫᱟ ᱢᱟᱲᱟᱝ ᱠᱷᱚᱱ ᱫᱚ ᱟᱹᱵᱤᱱ ᱴᱷᱮᱱ ᱠᱷᱚᱱ ᱡᱟᱦᱟᱸ ᱛᱤᱸᱥ ᱨᱟᱱ ᱞᱤᱧ ᱟᱹᱜᱩ ᱟᱠᱟᱫ ᱥᱮ ᱠᱟᱹᱡ ᱵᱷᱮᱜᱟᱨ ᱢᱟᱱᱮ ᱵᱮᱥ ᱜᱮᱞᱤᱧ ᱵᱩᱡᱷᱟᱹᱣ ᱮᱫᱟ ᱦᱳᱭ ᱡᱚᱢᱮᱫ ᱜᱮᱭᱟᱞᱤᱧ ᱫᱟᱠᱟ ᱩᱛᱩ ᱠᱚ ᱥᱚᱢᱚᱭ ᱨᱮᱜᱮ ᱚ ᱦᱚᱸ ᱪᱮᱫ ᱪᱮᱫ ᱦᱟᱸᱜ ᱵᱟᱹᱞᱤᱧ ᱡᱚᱢᱟ ᱚ ᱦᱚᱸ ᱟᱨ ᱡᱤᱞ ᱦᱟᱹᱠᱩ ᱠᱚ ᱚ ᱦᱚᱸ ᱜᱳᱭ ᱛᱚ ᱟᱨ ᱚ ᱦᱚᱸ ᱦᱳᱭ ᱩᱱᱠᱩ ᱢᱟ ᱜᱟᱰᱟ ᱠᱚᱨᱮ ᱞᱤᱧ ᱩᱢᱩᱜ ᱠᱟᱱᱟ ᱵᱟᱠᱷᱟᱱ ᱥᱚᱢᱚᱭ ᱥᱚᱢᱚᱭ ᱠᱚᱨᱮᱜ ᱵᱳᱨᱤᱝ ᱠᱚᱨᱮ ᱞᱤᱧ ᱩᱢᱩᱜ ᱠᱟᱱᱟ ᱚᱱᱠᱟᱱ ᱚᱸᱡᱽᱨᱟ ᱫᱟᱜ ᱨᱮᱫᱚ ᱵᱟᱹᱞᱤᱧ ᱩᱢᱩᱜ ᱠᱟᱱᱟ ᱯᱷᱩᱨᱪᱟᱹ ᱫᱟᱜ ᱠᱚᱨᱮ ᱜᱮᱞᱤᱧ ᱩᱢᱩᱜ ᱠᱟᱱᱟ ᱦᱳᱭ ᱦᱳᱭ ᱚᱱᱮ ᱜᱟᱰᱟ ᱵᱳᱨᱤᱝ ᱚᱱᱟ ᱫᱟᱜ ᱠᱚᱨᱮ ᱜᱮᱞᱤᱧ ᱩᱢᱩᱜ ᱠᱟᱱᱟ ᱚᱸᱡᱽᱨᱟ ᱫᱟᱜ ᱠᱚᱨᱮ ᱫᱚ ᱵᱟᱹᱞᱤᱧ ᱩᱢᱩᱜ ᱠᱟᱱᱟ ᱦᱮᱸ ᱟᱹᱨᱩᱵ ᱥᱟᱯᱷᱟᱜ ᱠᱟᱱ ᱜᱮᱭᱟᱞᱤᱧ ᱟᱨ ᱟᱪᱪᱷᱟ ᱦᱮᱸ ᱡᱟᱦᱟᱱ ᱥᱟᱵᱚᱱ ᱛᱮᱫᱚ ᱵᱟᱭ ᱜᱟᱱᱚᱜᱼᱟ ᱰᱮᱴᱚᱞ ᱥᱟᱵᱚᱱ ᱮᱢᱟᱱᱜᱮ ᱜᱟᱱᱚᱜᱼᱟ ᱦᱳᱭ ᱛᱚ ᱦᱳᱭ ᱛᱚ ᱦᱳᱭ ᱦᱳᱭ ᱦᱳᱭ ᱦᱳᱭ ᱟᱹᱵᱤᱱ ᱡᱟᱦᱟᱸ ᱞᱮᱠᱟ ᱵᱤᱱ ᱞᱟᱹᱭ ᱟᱠᱟᱫ ᱞᱤᱧᱟ ᱟᱹᱞᱤᱧ ᱫᱚ ᱚᱱᱠᱟ ᱜᱮᱞᱤᱧ ᱵᱮᱵᱷᱟᱨᱮᱫᱼᱟ ᱦᱳᱭ ᱦᱳᱭ ᱦᱳᱭ ᱛᱚᱵᱮ ᱴᱷᱤᱠ ᱜᱮᱭᱟ ᱚᱱᱠᱟ ᱜᱮ